ᱦᱮᱞᱳ ᱡᱚᱦᱟᱨ ᱜᱮ ᱰᱟᱠᱛᱚᱨ ᱜᱚᱢᱠᱮ ᱟᱹᱞᱤᱧ ᱥᱟᱨᱤᱛᱟ ᱞᱤᱧ ᱞᱟᱹᱭᱮᱫᱼᱟ ᱥᱟᱹᱨᱤᱭᱟᱹᱯᱩᱥ ᱟᱛᱳ ᱠᱷᱚᱱ ᱜᱚᱢᱠᱮ ᱠᱤᱭᱟᱹ ᱦᱚᱞᱟ ᱢᱟᱫᱷᱮᱨ ᱜᱮ ᱤᱭᱟᱹ ᱴᱷᱚᱠᱚᱨ ᱦᱩᱭ ᱟᱠᱟᱱᱟ ᱫᱟᱫᱟ ᱦᱚᱲᱟᱜ ᱛᱚ ᱚᱱᱟ ᱞᱟᱹᱜᱤᱫ ᱠᱟᱹᱡ ᱵᱚᱦᱚᱜ ᱨᱮᱭ ᱵᱟᱡᱟᱣ ᱧᱚᱜ ᱟᱠᱟᱱᱟᱭ ᱛᱚ ᱨᱟᱱ ᱠᱚ ᱚᱱᱠᱟ ᱢᱮᱱᱟᱜᱼᱟ ᱦᱳᱭ ᱱᱤᱛᱚᱜ ᱫᱚ ᱠᱟᱹᱡ ᱧᱚᱜ ᱟᱠᱟᱱᱟᱭ ᱮᱱᱠᱷᱟᱱ ᱚᱱᱠᱟ ᱦᱳᱭ ᱮᱱᱠᱷᱟᱱ ᱚᱱᱠᱟ ᱛᱤᱥ ᱠᱚᱛᱮᱞᱮ ᱪᱟᱞᱟᱜᱼᱟ

ᱦᱳᱭ ᱚᱱᱟᱜᱮᱞᱤᱧ ᱢᱮᱱᱮᱫᱼᱟ ᱚᱸᱰᱮ ᱵᱮᱥ ᱯᱷᱮᱥᱤᱞᱤᱴᱤ ᱢᱮᱱᱟᱜ ᱟᱥᱮ ᱮᱱᱠᱷᱟᱱ ᱚᱱᱟ ᱞᱟᱹᱜᱤᱫ ᱞᱤᱧ ᱯᱷᱳᱱᱟᱫ ᱵᱤᱱᱟ ᱛᱟᱦᱮᱸᱫ

ᱦᱳᱭ ᱚᱱᱟ ᱜᱮᱞᱤᱧ ᱢᱮᱱᱮᱫᱼᱟ ᱟᱨ ᱟᱹᱞᱤᱧ ᱦᱚᱸ ᱠᱟᱹᱡ ᱰᱟᱸᱰᱟ ᱠᱚ ᱦᱟᱹᱥᱩᱭᱮᱫ ᱞᱤᱧᱟᱹ ᱛᱚ ᱚᱱᱟ ᱨᱟᱱ ᱢᱮᱱᱟᱜ ᱟᱥᱮ ᱦᱳᱭ ᱚᱱᱟ ᱜᱮᱞᱤᱧ ᱢᱮᱱᱮᱫᱼᱟ ᱮᱱᱠᱷᱟᱱ ᱫᱚ ᱜᱟᱯᱟ ᱥᱮᱫ ᱞᱮ ᱥᱮᱱᱚᱜᱟᱞᱮ ᱢᱮᱱᱮᱫᱼᱟ ᱚᱱᱟ ᱞᱟᱹᱜᱤᱫ ᱯᱷᱟᱥᱴᱮᱞᱤᱧ ᱯᱷᱳᱱ ᱟᱵᱮᱱ ᱠᱟᱱᱟ ᱵᱟᱠᱷᱟᱱ ᱫᱚ ᱪᱟᱞᱟᱣ ᱠᱟᱛᱮ ᱵᱮᱠᱟᱨᱚᱜ ᱟᱹᱞᱤᱧ ᱵᱟᱝᱟ ᱤᱭᱟᱹ ᱚᱲᱟᱜ ᱛᱟᱦᱮᱱ ᱜᱮᱭᱟ ᱵᱤᱱ ᱥᱮ ᱦᱳᱭ ᱦᱳᱭ ᱦᱳᱭ ᱚᱱᱟ ᱜᱮᱞᱤᱧ ᱢᱮᱱᱮᱫᱼᱟ ᱮᱱᱠᱷᱟᱱ ᱦᱟᱯᱮ ᱞᱤᱧ ᱯᱷᱟᱥᱞᱤᱧ ᱯᱷᱳᱱ ᱵᱤᱰᱟᱹᱣ ᱟᱵᱮᱱᱟ ᱯᱟᱪᱷᱮ ᱛᱟᱦᱮᱸ ᱱᱟᱵᱮᱱ ᱥᱮ ᱵᱟᱝ ᱜᱮ ᱟᱨᱦᱚᱸ

ᱦᱳᱭ ᱠᱷᱩᱞᱟᱹᱣ ᱛᱟᱦᱮᱱᱟ ᱦᱳᱭ ᱮᱱᱠᱷᱟᱱ ᱟᱞᱮᱫᱚ ᱱᱚ ᱵᱟᱡᱮ ᱥᱮᱫ ᱥᱮᱱᱚᱜ ᱟᱞᱮ ᱞᱮ ᱢᱮᱱᱮᱫᱼᱟ

ᱦᱳᱭ ᱦᱳᱭ ᱚᱱᱟ ᱜᱮᱞᱤᱧ ᱢᱮᱱᱮᱫᱼᱟ ᱠᱤ ᱢᱮᱱᱮᱫ ᱠᱷᱟᱱᱢᱟ ᱪᱟᱞᱟᱣ ᱦᱩᱭᱩᱜᱼᱟ ᱱᱟᱦᱟᱜ

ᱡᱚᱢ ᱨᱟᱱ ᱦᱚᱸ ᱟᱨ ᱤᱭᱟᱹ ᱞᱟᱜᱟᱣ ᱦᱚᱸ ᱦᱳᱭ ᱦᱳᱭ ᱦᱳᱭ ᱛᱚ ᱦᱳᱭ ᱩᱱᱟᱹᱜ ᱞᱚᱜᱚᱱ ᱵᱮᱥ ᱞᱟᱹᱜᱤᱫ ᱜᱮᱵᱚ ᱨᱟᱱ ᱠᱚᱢᱟᱵᱚᱱ ᱠᱤᱨᱤᱧᱼᱟ ᱥᱮᱵᱚ ᱞᱟᱜᱟᱣᱟ ᱦᱳᱭ ᱮᱱᱠᱷᱟᱱ ᱫᱚ ᱦᱳᱭ

ᱦᱳᱭ ᱚᱱᱟ ᱛᱟᱦᱮᱸᱫ ᱜᱮᱞᱤᱧ ᱢᱮᱱᱮᱫᱼᱟ ᱴᱷᱤᱠᱟ ᱛᱚᱵᱮ ᱜᱚᱢᱠᱮ ᱦᱮᱸᱥᱮ ᱚᱱᱮ ᱚᱱᱠᱟ ᱜᱟᱯᱟ ᱱᱟᱦᱟᱜ ᱥᱮᱴᱮᱨ ᱦᱩᱭᱩᱜ ᱠᱟᱱᱟ